ᱦᱮᱸ ᱤᱧᱫᱚ ᱢᱚᱦᱟ ᱵᱤᱥᱥᱚ ᱨᱮᱭᱟᱜ ᱵᱤᱵᱷᱤᱱᱱᱚ ᱨᱚᱠᱚᱢ ᱡᱤᱱᱤᱥ ᱤᱧ ᱧᱮᱞ ᱠᱟᱫᱟ ᱟᱵᱚᱣᱟᱜ ᱦᱮᱱᱟᱜᱼᱟ ᱪᱟᱸᱫᱚ ᱥᱮᱨᱢᱟ ᱤᱯᱤᱞ ᱢᱟᱱᱮ ᱥᱮᱨᱢᱟ ᱵᱷᱤᱛᱨᱤ ᱨᱮ ᱟᱨᱦᱚᱸ ᱡᱤᱱᱤᱥ ᱦᱮᱱᱟᱜᱼᱟ ᱳᱭᱨᱚᱠᱚᱢ ᱵᱤᱵᱷᱤᱱᱱᱚ ᱨᱚᱠᱚᱢ ᱜᱨᱚᱦᱚ ᱦᱮᱱᱟᱜᱼᱟ ᱡᱮᱢᱚᱱ ᱵᱤᱵᱷᱤᱱᱱᱚ ᱨᱚᱠᱚᱢ ᱯᱨᱚᱛᱷᱚᱢ ᱨᱮᱫᱚ ᱦᱩᱭᱩᱜ ᱠᱟᱱᱟ ᱵᱩᱫᱷ ᱦᱮᱱᱟᱜᱼᱟ ᱥᱩᱠᱨᱚ ᱦᱮᱱᱟᱜᱼᱟ ᱯᱨᱤᱛᱷᱤᱵᱤ ᱛᱟᱨᱯᱚᱨᱮ ᱵᱨᱤᱦᱚᱥᱯᱚᱛᱤ ᱢᱚᱝᱜᱚᱞ ᱤᱭᱩᱨᱮᱱᱟᱥ ᱱᱮᱯᱪᱩᱱ ᱯᱞᱩᱴᱳ ᱯᱞᱩᱴᱳ ᱫᱚ ᱵᱟᱝ ᱱᱤᱛᱚᱜ ᱫᱚ ᱵᱟᱠᱚ ᱥᱟᱵᱟ ᱠᱟᱨᱚᱱ ᱚᱱᱟᱫᱚ ᱵᱟᱢᱚᱱ ᱜᱨᱚᱦᱚ ᱯᱟᱲᱟᱜ ᱠᱟᱱᱟ ᱟᱨ ᱚᱱᱟᱨᱮ ᱚᱱᱟ ᱢᱚᱦᱟ ᱵᱤᱥᱥᱚ ᱫᱚ ᱦᱮᱱᱟᱜᱼᱟ ᱵᱤᱵᱷᱤᱱᱱᱚ ᱨᱚᱠᱚᱢ ᱜᱨᱚᱦᱚᱯᱩᱧᱡᱚ ᱦᱮᱱᱟᱜᱼᱟ ᱱᱤᱦᱟᱨᱤᱠᱟ ᱦᱮᱱᱟᱜᱼᱟ ᱛᱟᱨᱯᱚᱨᱮ ᱟᱠᱟᱥ ᱜᱚᱝᱜᱚ ᱦᱮᱱᱟᱜᱼᱟ ᱵᱤᱵᱷᱤᱱᱱᱚ ᱨᱚᱠᱚᱢ ᱛᱟᱨᱟ ᱢᱚᱱᱰᱚᱞ ᱦᱮᱱᱟᱜᱼᱟ ᱢᱚᱦᱟᱡᱟᱜᱚᱛᱤᱠ ᱡᱤᱱᱤᱥ ᱦᱮᱱᱟᱜᱼᱟ ᱡᱚᱛᱚ ᱠᱚᱫᱚ ᱟᱵᱚᱣᱟᱜ ᱵᱞᱮᱠ ᱦᱳᱞ ᱦᱮᱱᱟᱜᱼᱟ ᱚᱱᱟ ᱠᱚ ᱡᱤᱱᱤᱥ ᱫᱚ ᱟᱵᱚ ᱫᱚ ᱵᱟᱵᱚᱱ ᱧᱮᱞ ᱥᱮᱲᱟ ᱟᱠᱟᱫᱟ ᱱᱤᱛ ᱦᱚᱸ ᱱᱤᱛ ᱫᱷᱟᱹᱵᱤᱡ ᱦᱚᱸ ᱚᱱᱟ ᱵᱤᱜᱽᱜᱟᱱᱤ ᱟᱠᱚᱣᱟᱜ ᱴᱮᱞᱤᱥᱠᱳᱯ ᱛᱮ ᱚᱱᱟ ᱵᱤᱵᱷᱤᱱᱱᱚ ᱨᱚᱠᱚᱢ ᱢᱚᱦᱟ ᱟᱠᱟᱥ ᱨᱮᱭᱟᱜ ᱢᱚᱦᱟᱠᱟᱥ ᱨᱮᱭᱟᱜ ᱵᱤᱵᱷᱤᱱᱱᱚ ᱡᱮᱨᱚᱠᱚᱢ ᱜᱨᱚᱦᱚᱸ ᱠᱚ ᱱᱟᱣᱟ ᱱᱟᱣᱟ ᱠᱚ ᱩᱰᱩᱠ ᱥᱟᱰᱮᱭᱮᱫᱟ ᱱᱤᱛᱚᱜ